ᱡᱳᱜ ᱵᱮᱭᱟᱢ ᱫᱚ ᱠᱮᱵᱚᱞ ᱵᱮᱭᱟᱢ ᱨᱮᱭᱟᱜ ᱢᱤᱫᱴᱮᱱ ᱨᱩᱯ ᱫᱚ ᱵᱟᱝ ᱠᱟᱱᱟ ᱡᱳᱜ ᱵᱮᱭᱟᱢ ᱫᱚ ᱡᱤᱭᱚᱱ ᱨᱮᱭᱟᱜ ᱢᱤᱫᱴᱮᱱ ᱟᱹᱰᱤ ᱢᱟᱨᱟᱝ ᱢᱟᱨᱥᱟᱞ ᱰᱟᱦᱟᱨ ᱠᱟᱱᱟ ᱡᱳᱜ ᱵᱮᱭᱟᱢ ᱢᱟᱫᱷᱚᱢ ᱛᱮ ᱥᱟᱱᱟᱢ ᱦᱚᱲ ᱟᱠᱚᱣᱟᱜ ᱥᱟᱢᱟᱝ ᱥᱮᱫ ᱪᱟᱞᱟᱜ ᱞᱟᱹᱜᱤᱫ ᱡᱟᱦᱟᱸ ᱰᱟᱦᱟᱨ ᱟᱹᱰᱤ ᱢᱟᱨᱥᱟᱞ ᱜᱮᱠᱚ ᱧᱮᱞ ᱧᱟᱢᱟ ᱡᱳᱜ ᱵᱮᱭᱟᱢ ᱠᱚᱨᱟᱣ ᱞᱮᱠᱷᱟᱱ ᱦᱚᱲᱢᱚ ᱨᱮᱱᱟᱜ ᱡᱟᱦᱟᱸ ᱨᱳᱜ ᱟᱡᱟᱨ ᱱᱚᱣᱟ ᱠᱚᱦᱚᱸ ᱥᱚᱞᱦᱮ ᱤᱫᱤᱜᱼᱟ ᱟᱨ ᱥᱟᱶ ᱥᱟᱶᱛᱮ ᱡᱩᱫᱤ ᱢᱤᱫᱴᱮᱱ ᱚᱲᱟᱜ ᱨᱮᱱ ᱥᱟᱱᱟᱢ ᱦᱚᱲ ᱜᱮ ᱡᱩᱫᱤ ᱱᱚᱣᱟ ᱡᱳᱜ ᱵᱮᱭᱟᱢ ᱛᱮᱠᱚ ᱚᱵᱷᱚᱥᱛᱳᱜᱼᱟ ᱛᱟᱦᱚᱞᱮ ᱠᱷᱟᱱ ᱥᱟᱱᱟᱢ ᱦᱚᱲ ᱜᱮ ᱟᱹᱰᱤ ᱱᱟᱯᱟᱭ ᱠᱚ ᱛᱟᱦᱮᱸᱱᱟ ᱟᱨ ᱢᱤᱫᱴᱮᱱ ᱯᱚᱨᱤᱵᱟᱨ ᱡᱩᱫᱤ ᱱᱟᱯᱟᱭ ᱛᱮ ᱛᱟᱦᱮᱸᱱᱟ ᱛᱟᱦᱚᱞᱮ ᱠᱷᱟᱱ ᱢᱤᱫᱴᱮᱱ ᱥᱚᱢᱟᱡᱽ ᱦᱚᱸ ᱟᱹᱰᱤ ᱱᱟᱯᱟᱭ ᱥᱮᱫ ᱪᱟᱞᱟᱜᱼᱟ ᱟᱨ ᱱᱚᱝᱠᱟ ᱠᱟᱛᱮᱫ ᱜᱮ ᱫᱤᱥᱚᱢ ᱦᱚᱸ ᱠᱤᱱᱛᱩ ᱟᱹᱰᱤ ᱱᱟᱯᱟᱭ ᱥᱮ ᱥᱟᱢᱟᱝ ᱥᱮᱫ ᱪᱟᱞᱟᱜᱼᱟ